ᱟᱞᱮ ᱜᱷᱟᱨᱚᱡᱽ ᱨᱮᱫᱚ ᱠᱩᱲᱤ ᱦᱚᱯᱚᱱ ᱫᱚᱠᱚ ᱠᱟᱹᱢᱤᱭᱟ ᱥᱮᱛᱟᱜ ᱠᱷᱚᱱ ᱥᱮᱛᱟᱜ ᱫᱚᱠᱚ ᱜᱮᱡ ᱜᱩᱨᱤᱡᱟ ᱜᱮᱡ ᱜᱩᱨᱤᱡ ᱡᱚᱜ ᱜᱤᱰᱤ ᱛᱟᱨᱯᱚᱨ ᱫᱟᱠᱟ ᱠᱚᱠᱚ ᱪᱚᱸᱫᱟᱭᱟ ᱫᱟᱠᱟ ᱠᱚ ᱤᱥᱤᱱᱟ ᱫᱟᱠᱟ ᱠᱚ ᱤᱥᱤᱱ ᱵᱟᱲᱟ ᱠᱟᱛᱮᱫ ᱟᱫᱚᱢ ᱠᱚᱫᱚᱠᱚ ᱪᱟᱞᱟᱜᱼᱟ ᱢᱮᱨᱚᱢ ᱜᱤᱯᱤ ᱰᱟᱝᱨᱟ ᱜᱩᱯᱤ ᱠᱚ ᱪᱟᱞᱟᱜᱼᱟ ᱟᱨ ᱠᱚᱲᱟ ᱦᱚᱯᱚᱱ ᱦᱚᱠᱚ ᱪᱟᱞᱟᱜ ᱜᱮᱭᱟ ᱰᱟᱝᱨᱟ ᱜᱩᱯᱤ ᱢᱮᱨᱚᱢ ᱜᱩᱯᱤ ᱟᱨ ᱠᱩᱲᱤ ᱦᱚᱯᱚᱱ ᱫᱚ ᱥᱟᱦᱟᱱ ᱥᱟᱠᱟᱢ ᱟᱹᱜᱩ ᱠᱚ ᱪᱟᱞᱟᱜᱼᱟ ᱛᱟᱨᱯᱚᱨ ᱟᱲᱟᱜ ᱥᱤᱫ ᱠᱚ ᱠᱚ ᱨᱚᱠᱚᱡᱽ ᱳᱭᱟᱨ ᱡᱷᱤᱱᱩᱠ ᱳᱭᱟᱨ ᱠᱚ ᱪᱟᱞᱟᱜᱼᱟ ᱟᱨ ᱠᱩᱲᱤ ᱦᱚᱯᱚᱱ ᱫᱚᱠᱚ ᱪᱟᱞᱟᱜᱼᱟ ᱦᱩᱲᱩ ᱨᱚᱦᱚᱭ ᱛᱟᱨᱯᱚᱨ ᱠᱚᱲᱟ ᱦᱚᱯᱚᱱ ᱫᱚᱠᱚ ᱠᱟᱹᱢᱤᱭᱟ ᱥᱤᱭᱟᱹᱜ ᱠᱚ ᱡᱚᱲᱟᱣᱟ ᱥᱤᱭᱟᱹᱜ ᱠᱟᱛᱮ ᱟᱬᱮ ᱠᱚ ᱞᱟᱜᱟ ᱜᱟᱹᱪᱷᱤ ᱠᱚ ᱛᱩᱫᱟ ᱟᱨ ᱠᱩᱲᱤ ᱦᱚᱯᱚᱱ ᱦᱚᱸ ᱜᱟᱹᱪᱷᱤ ᱠᱚ ᱛᱩᱫ ᱜᱮᱭᱟ ᱟᱨ ᱠᱚᱲᱟ ᱦᱚᱯᱚᱱ ᱦᱚᱸᱠᱚ ᱨᱚᱦᱚᱭ ᱜᱮᱭᱟ ᱟᱨ ᱟᱹᱭᱩᱵ ᱞᱮᱱ ᱠᱷᱟᱱ ᱦᱚᱸ ᱠᱩᱲᱤ ᱦᱚᱯᱚᱱ ᱠᱚ ᱡᱚᱜ ᱥᱟᱯᱷᱟᱭᱟᱠᱚ ᱫᱟᱠᱟ ᱠᱚ ᱪᱚᱸᱫᱟᱭᱟ